ᱟᱵᱚ ᱥᱟᱱᱛᱟᱲ ᱥᱚᱢᱟᱡᱽ ᱨᱤᱱ ᱟᱹᱰᱤᱜᱟᱱ ᱱᱚᱝᱠᱟᱱ ᱵᱮᱥ ᱵᱮᱥ ᱨᱟᱭᱴᱟᱨ ᱠᱚ ᱢᱮᱱᱟᱜ ᱠᱚᱣᱟ ᱚᱱᱚᱞᱤᱭᱟᱹ ᱠᱚ ᱢᱮᱱᱟᱜ ᱠᱚᱣᱟ ᱡᱟᱦᱟᱸᱭ ᱟᱹᱰᱤ ᱱᱟᱯᱟᱭ ᱱᱟᱯᱟᱭ ᱠᱟᱹᱦᱱᱤ ᱠᱚ ᱚᱞᱟ ᱡᱟᱦᱟᱸ ᱞᱮᱠᱟ ᱠᱚ ᱢᱮᱱᱟ ᱢᱚᱞᱚᱝ ᱥᱤᱸᱫᱩᱨ ᱱᱚᱣᱟ ᱢᱚᱞᱚᱝ ᱥᱤᱸᱫᱩᱨ ᱨᱮ ᱟᱹᱰᱤ ᱪᱮᱦᱨᱟ ᱠᱟᱹᱦᱱᱤ ᱢᱮᱱᱟᱜᱼᱟ ᱱᱚᱣᱟ ᱠᱟᱹᱦᱱᱤ ᱨᱮ ᱟᱹᱰᱤ ᱪᱮᱦᱨᱟ ᱟᱵᱚ ᱥᱚᱢᱟᱡᱽ ᱪᱮᱫ ᱞᱮᱠᱟᱛᱮ ᱢᱟᱲᱟᱝ ᱥᱮᱫ ᱵᱟᱲᱦᱟᱜᱼᱟ ᱚᱱᱟ ᱵᱟᱨᱮᱛᱮ ᱚᱱᱚᱞᱤᱭᱟᱹ ᱚᱞ ᱠᱟᱜ ᱟᱭ ᱟᱨ ᱚᱱᱠᱟᱜᱮ ᱟᱨᱦᱚᱸ ᱟᱹᱰᱤᱜᱟᱱ ᱱᱚᱝᱠᱟᱱ ᱚᱱᱚᱞᱤᱭᱟᱹ ᱠᱚ ᱢᱮᱱᱟᱜ ᱠᱚᱣᱟ ᱡᱟᱦᱟᱸᱭ ᱰᱚᱢᱟᱱ ᱥᱟᱹᱦᱩ ᱥᱚᱢᱤᱨ ᱢᱮᱱᱟᱭᱟ ᱡᱟᱦᱟᱸ ᱞᱮᱠᱟ ᱨᱟᱢᱫᱟᱥ ᱴᱩᱰᱩ ᱢᱮᱱᱟᱭᱟ ᱱᱩᱠᱩᱣᱟᱜ ᱡᱟᱦᱟᱸ ᱯᱩᱛᱷᱤ ᱟᱹᱰᱤᱜᱮ ᱵᱮᱥ ᱵᱮᱥ ᱯᱩᱛᱷᱤ ᱠᱟᱱᱟ ᱟᱹᱰᱤᱜᱮ ᱵᱮᱥ ᱵᱮᱥ ᱠᱚ ᱚᱞ ᱠᱟᱜᱼᱟ ᱱᱩᱠᱩᱣᱟᱜ ᱯᱩᱛᱷᱤ ᱜᱮ ᱟᱹᱰᱤ ᱵᱮᱥ ᱠᱟᱹᱦᱱᱤ ᱠᱚ ᱚᱞ ᱠᱟᱜᱼᱟ ᱟᱨ ᱱᱩᱠᱩᱣᱟᱜ ᱯᱩᱛᱷᱤ ᱯᱟᱲᱦᱟᱣ ᱛᱮ ᱟᱹᱰᱤ ᱠᱤᱪᱷᱩ ᱤᱧ ᱡᱟᱱᱠᱟᱨᱤᱧ ᱦᱟᱛᱟᱣ ᱠᱟᱜᱼᱟ ᱡᱟᱱᱠᱟᱨᱤᱧ ᱧᱟᱢ ᱠᱟᱜᱼᱟ ᱟᱨᱤᱧ ᱵᱩᱡᱷᱟᱹᱣ ᱠᱟᱜᱼᱟ ᱟᱨ ᱤᱧᱟᱹᱜ ᱦᱤᱡᱩᱜ ᱠᱟᱱ ᱵᱚᱭᱮᱥ ᱵᱟᱨᱮᱛᱮ ᱟᱹᱰᱤ ᱪᱮᱦᱨᱟ ᱜᱮ ᱱᱩᱠᱩᱣᱟᱜ ᱠᱟᱹᱦᱱᱤ ᱢᱟᱫᱽᱫᱷᱚᱢ ᱛᱤᱧ ᱢᱟᱲᱟᱝ ᱥᱮᱫ ᱱᱟᱧ ᱩᱭᱦᱟᱹᱨ ᱟᱨᱤᱧ ᱵᱷᱚᱨᱥᱟ ᱢᱤᱱᱟᱹᱧᱟ